ᱦᱮᱞᱳ ᱦᱮᱸ ᱰᱟᱭᱵᱷᱚᱨ ᱚᱠᱟᱨᱮ ᱢᱮᱱᱟᱢᱟ ᱤᱧ ᱟᱢ ᱛᱟᱹᱜᱤ ᱨᱮ ᱢᱮᱱᱟᱹᱧᱟ ᱱᱚᱰᱮ ᱯᱚᱛᱚᱵ ᱫᱚᱠᱟᱱ ᱥᱩᱨ ᱨᱮᱧ ᱛᱤᱜᱩ ᱟᱠᱟᱱᱟ ᱮᱱᱟᱱ ᱠᱷᱚᱱᱮᱧ ᱛᱟᱹᱜᱤ ᱟᱠᱟᱫ ᱢᱮᱭᱟ ᱟᱢ ᱮᱱᱟᱱ ᱠᱷᱚᱱᱮᱧ ᱠᱚᱞᱟᱢ ᱠᱟᱱᱟ ᱠᱚᱞ ᱦᱚᱸ ᱵᱟᱢ ᱨᱤᱥᱤᱷ ᱮᱫᱟ ᱞᱚᱜᱚᱱ ᱛᱮ ᱱᱚᱰᱮ ᱦᱤᱡᱩᱜ ᱢᱮ ᱠᱮᱵᱽ ᱮᱱᱟᱱ ᱫᱚᱧ ᱨᱤᱡᱟᱨᱵᱷ ᱟᱠᱟᱫᱼᱟ ᱮᱱᱦᱚᱸ ᱵᱟᱢ ᱥᱮᱴᱮᱨ ᱟᱠᱟᱫᱼᱟ ᱞᱚᱜᱚᱱᱛᱮ ᱦᱤᱡᱩᱜ ᱢᱮ